ᱟᱞᱮᱫᱚ ᱟᱞᱮᱭᱟᱜ ᱵᱟᱜᱟᱱᱨᱮ ᱟᱹᱰᱤ ᱨᱚᱠᱚᱢᱟᱜ ᱡᱚ ᱫᱟᱨᱮ ᱥᱮ ᱵᱟᱦᱟ ᱫᱟᱨᱮ ᱥᱮ ᱩᱛᱩ ᱞᱮᱠᱟᱱᱟᱜ ᱫᱟᱨᱮ ᱠᱚᱞᱮ ᱨᱚᱦᱚᱭ ᱟᱠᱟᱫᱼᱟ ᱡᱟᱦᱟᱸᱞᱮᱠᱟ ᱫᱚ ᱵᱟᱦᱟ ᱨᱮᱫᱚᱞᱮ ᱨᱚᱦᱚᱭ ᱟᱠᱟᱫᱼᱟ ᱵᱟᱹᱥᱭᱟᱹᱢ ᱵᱟᱦᱟ ᱠᱩᱥᱱᱤ ᱵᱟᱦᱟ ᱦᱩᱭᱮᱱᱟ ᱢᱟᱹᱞᱤ ᱵᱟᱦᱟ ᱦᱩᱭᱮᱱᱟ ᱟᱨ ᱡᱟᱦᱟᱸᱞᱮᱠᱟ ᱡᱚᱢ ᱫᱟᱨᱮ ᱫᱚ ᱩᱞ ᱫᱟᱨᱮ ᱛᱟᱞᱮ ᱟᱹᱰᱤ ᱥᱮᱬᱟ ᱟᱠᱟᱱᱟ ᱟᱨ ᱱᱤᱛᱚᱜ ᱫᱚ ᱩᱞ ᱛᱟᱞᱮ ᱵᱤᱞᱤᱭ ᱟᱠᱟᱱᱟ ᱱᱤᱛᱚᱜ ᱵᱤᱞᱤ ᱩᱞ ᱫᱚ ᱟᱹᱰᱤ ᱥᱤᱵᱤᱞᱟ ᱟᱨ ᱱᱤᱛᱚᱜ ᱛᱟᱞᱮ ᱠᱩᱫᱽ ᱱᱟᱦᱟᱜ ᱡᱚ ᱛᱟᱞᱮ ᱮᱦᱚᱵ ᱟᱠᱟᱱᱟ ᱟᱨ ᱵᱤᱞᱤ ᱫᱚ ᱟᱹᱣᱨᱤᱭᱟᱜᱼᱟ ᱱᱟᱦᱟᱜ ᱱᱚᱜᱼᱚᱭ ᱦᱤᱡᱩᱜ ᱠᱟᱱ ᱪᱟᱸᱫᱚ ᱛᱮᱫᱚ ᱱᱟᱦᱟᱜ ᱵᱤᱞᱤᱜᱼᱟ ᱛᱟᱞᱮ ᱟᱨ ᱟᱹᱰᱤ ᱢᱚᱡᱽᱜᱮ ᱵᱩᱡᱷᱟᱹᱜᱼᱟ ᱚᱱᱟᱫᱚ ᱟᱨ ᱟᱞᱮᱭᱟᱜ ᱵᱟᱜᱟᱱᱨᱮ ᱢᱟᱛᱚᱠᱚᱢ ᱫᱟᱨᱮ ᱢᱮᱱᱟᱜᱼᱟ ᱡᱟᱦᱟᱸᱫᱚ ᱢᱟᱛᱠᱚᱢᱛᱮ ᱟᱹᱰᱤ ᱰᱷᱮᱨᱞᱮ ᱤᱭᱟᱹ ᱵᱮᱱᱟᱣ ᱚᱪᱚᱭᱟᱞᱮ ᱡᱚᱼᱟ ᱛᱟᱞᱮ ᱵᱟᱦᱟᱼᱟ ᱛᱟᱞᱮ ᱡᱟᱦᱟᱸᱞᱮᱠᱟ ᱢᱟᱛᱠᱚᱢ ᱵᱟᱦᱟ ᱛᱮᱫᱚ ᱯᱟᱹᱣᱨᱟᱹᱠᱚ ᱵᱮᱱᱟᱣᱟ ᱡᱚ ᱫᱚ ᱵᱟᱠᱲᱮ ᱞᱮ ᱢᱮᱛᱟᱜᱼᱟ ᱟᱨ ᱚᱱᱟ ᱨᱮᱱᱟᱜ ᱡᱟᱝ ᱫᱚ ᱠᱩᱸᱭᱰᱤ ᱡᱟᱦᱟᱸᱛᱮ ᱚᱱᱟᱫᱚ ᱥᱩᱱᱩᱢᱞᱮ ᱵᱮᱱᱟᱣᱟ ᱟᱨ ᱟᱹᱰᱤ ᱞᱮᱠᱟᱱᱟᱜ ᱜᱮᱞᱮ ᱪᱟᱥ ᱟᱠᱟᱫᱼᱟ ᱩᱛᱩ ᱞᱟᱹᱜᱤᱫᱛᱮ ᱡᱟᱦᱟᱸ ᱞᱮᱠᱟᱛᱮ ᱦᱚᱛᱚᱫ ᱠᱚ ᱦᱮᱱᱟᱜᱼᱟ ᱡᱷᱤᱸᱜᱟᱹ ᱠᱚ ᱛᱟᱞᱮ ᱫᱚᱢᱮ ᱡᱚ ᱟᱠᱟᱱᱟ ᱛᱟᱞᱮ ᱟᱨ ᱚᱱᱟ ᱠᱚᱜᱮ ᱟᱹᱰᱤ ᱰᱷᱮᱨ ᱡᱚᱠᱷᱚᱱ ᱛᱟᱞᱮ ᱵᱟᱦᱟᱜᱼᱟ ᱛᱚ ᱟᱹᱰᱤ ᱢᱚᱡᱽᱜᱮ ᱵᱩᱡᱷᱟᱹᱜᱼᱟ ᱜᱚᱴᱟ ᱥᱚ ᱠᱚ ᱯᱟᱥᱱᱟᱜᱼᱟ ᱟᱹᱰᱤ ᱨᱟᱹᱥᱠᱟᱹ ᱜᱮ ᱵᱩᱡᱷᱟᱹᱜᱼᱟ